ᱦᱮᱸ ᱦᱮᱞᱳ ᱚᱸᱻ ᱤᱧ ᱫᱚ ᱱᱚᱛᱮ ᱵᱟᱨᱦᱟᱣᱟ ᱥᱮᱫ ᱠᱷᱚᱡ ᱤᱧ ᱯᱷᱳᱱ ᱠᱟᱫᱟ ᱵᱟᱹᱯᱩᱰᱤ ᱟᱛᱳ ᱠᱷᱚᱱᱟᱜ ᱛᱚ ᱤᱧ ᱵᱟᱲᱟᱭ ᱥᱟᱱᱟᱧ ᱠᱟᱱᱟ ᱢᱟᱱᱮ ᱟᱯᱮ ᱱᱚᱣᱟ ᱢᱟᱞᱫᱟ ᱠᱟᱱ ᱜᱮᱭᱟ ᱛᱚ ᱚᱸᱻ ᱵᱟᱲᱟᱭ ᱥᱟᱱᱟᱧ ᱠᱟᱱᱟ ᱵᱚᱞᱮ ᱟᱯᱮ ᱱᱚᱣᱟ ᱢᱟᱞᱫᱟ ᱰᱤᱥᱴᱤᱠ ᱨᱮᱱ ᱦᱚᱲ ᱠᱚ ᱱᱚᱝᱠᱟ ᱯᱚᱨᱚᱵᱽ ᱟᱵᱚᱣᱟᱜ ᱦᱚᱲ ᱦᱚᱯᱚᱱᱟᱜ ᱞᱟᱹᱴᱩ ᱯᱚᱨᱚᱵᱽ ᱢᱟ ᱥᱚᱨᱦᱟᱭ ᱠᱟᱱᱜᱮ ᱛᱚ ᱟᱯᱮ ᱱᱚᱣᱟ ᱥᱚᱨᱦᱟᱭ ᱯᱚᱨᱚᱵᱽ ᱨᱮ ᱪᱮᱫ ᱪᱮᱫ ᱠᱚ ᱤᱥᱤᱱ ᱠᱟᱛᱮ ᱯᱮ ᱡᱚᱢᱼᱟ ᱚᱱᱟᱜᱮ ᱵᱟᱲᱟᱭ ᱥᱟᱱᱟᱧ ᱠᱟᱱᱟ ᱦᱮᱸ ᱦᱮᱸ ᱦᱮᱸ ᱪᱮᱫ ᱞᱮᱠᱟ ᱡᱤᱞ ᱵᱟᱝ ᱯᱤᱴᱷᱟᱹ ᱰᱩᱢᱵᱩᱜ ᱥᱮ ᱟᱨ ᱚᱱᱠᱟᱱ ᱫᱷᱟᱨᱟ ᱪᱮᱫ ᱪᱮᱫ ᱡᱚᱢᱟᱜ ᱯᱮ ᱵᱮᱱᱟᱣᱟ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱦᱮᱸ ᱦᱮᱸ ᱦᱮᱸ ᱦᱮᱸ ᱟᱪᱪᱷᱟ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱟᱪᱪᱷᱟ ᱟᱪᱪᱷᱟ ᱱᱤᱭᱟᱹ ᱠᱚᱜᱮ ᱵᱟᱰᱟᱭ ᱠᱮᱫᱟ ᱚᱱᱟ ᱠᱚ ᱟᱸᱡᱚᱢ ᱠᱟᱮᱜ ᱟᱹᱰᱤ ᱨᱟᱹᱥᱠᱟᱹᱧ ᱟᱹᱭᱠᱟᱹᱣ ᱠᱮᱫᱟ ᱟᱪᱪᱷᱟ ᱴᱷᱤᱠ ᱜᱮᱭᱟ ᱞᱟᱹᱭ ᱞᱟᱹᱜᱤᱫ ᱛᱮ ᱟᱭᱢᱟ ᱟᱭᱢᱟ ᱥᱟᱨᱦᱟᱣ ᱴᱷᱤᱠ ᱜᱮᱭᱟ ᱦᱮᱸ ᱦᱮᱸ ᱦᱮᱸ ᱴᱷᱤᱠ ᱜᱮᱭᱟ ᱦᱮᱸ ᱦᱮᱸ ᱢᱟ ᱛᱚᱵᱮ